ᱥᱟᱱᱛᱟᱞ ᱥᱟᱶᱛᱟ ᱨᱮᱭᱟᱜ ᱯᱟᱛᱟᱠᱚ ᱢᱩᱫᱨᱮ ᱤᱧᱫᱚ ᱯᱩᱨᱩᱞᱤᱭᱟ ᱨᱮᱭᱟᱜ ᱵᱚᱨᱚᱨᱮ ᱢᱮᱱᱟᱜ ᱵᱚᱨᱚ ᱯᱟᱛᱟᱜᱮ ᱟᱹᱰᱤ ᱡᱟᱹᱥᱛᱤᱧ ᱠᱩᱥᱤᱭᱟᱜᱼᱟ ᱪᱮᱫᱟᱜ ᱥᱮ ᱱᱚᱣᱟ ᱯᱟᱛᱟ ᱫᱚ ᱢᱤᱫᱴᱟᱝ ᱥᱮᱨᱣᱟ ᱟᱱᱟᱜ ᱥᱟᱱᱛᱟᱞ ᱠᱚᱣᱟᱜ ᱯᱟᱛᱟ ᱠᱟᱱᱟ ᱟᱨ ᱱᱚᱣᱟ ᱯᱟᱛᱟ ᱫᱚ ᱟᱹᱰᱤ ᱥᱮᱫᱟᱭ ᱠᱷᱚᱱᱜᱮ ᱟᱹᱰᱤ ᱟᱸᱴ ᱧᱩᱢ ᱦᱟᱞᱟᱝ ᱚᱜᱼᱟ ᱱᱚᱣᱟ ᱯᱟᱛᱟ ᱨᱮᱭᱟᱜ ᱟᱹᱰᱤ ᱟᱹᱰᱤ ᱢᱟᱨᱟᱝ ᱜᱩᱨᱩᱛᱛᱚ ᱢᱮᱱᱟᱜᱼᱟ ᱥᱟᱱᱛᱟᱞ ᱥᱚᱢᱟᱡ ᱨᱮ ᱡᱟᱶ ᱥᱮᱨᱢᱟ ᱜᱮ ᱱᱚᱣᱟ ᱯᱟᱛᱟ ᱦᱩᱭᱩᱜᱼᱟ ᱟᱨ ᱟᱹᱰᱤ ᱟᱢᱫᱟ ᱦᱚᱲ ᱟᱹᱰᱤ ᱡᱟᱹᱥᱛᱤ ᱦᱚᱲ ᱱᱚᱰᱮ ᱠᱚ ᱱᱚᱣᱟ ᱯᱟᱛᱟ ᱧᱮᱞ ᱠᱚ ᱥᱮᱞᱮᱫᱚᱜᱼᱟ ᱥᱟᱶᱛᱟᱞ ᱥᱟᱶᱛᱟᱨᱮ ᱟᱹᱨᱤᱪᱟᱹᱞᱤ ᱨᱮᱱᱟᱜ ᱥᱟᱱᱟᱢ ᱡᱤᱱᱤᱥ ᱠᱚ ᱥᱟᱱᱟᱢ ᱞᱮᱠᱟᱱᱟᱜ ᱵᱮᱵᱚᱦᱟᱨᱟᱜ ᱡᱤᱱᱤᱥ ᱠᱚ ᱱᱚᱣᱟ ᱯᱟᱛᱟᱨᱮ ᱧᱟᱢᱚᱜᱼᱟ ᱟᱹᱰᱤᱜᱟᱱ ᱫᱚᱠᱟᱱ ᱠᱚ ᱵᱟᱹᱭᱥᱟᱹᱜᱼᱟ ᱟᱨ ᱥᱟᱹᱜᱤᱧ ᱥᱟᱹᱜᱤᱧ ᱦᱚᱲ ᱧᱮᱞ ᱞᱟᱹᱜᱤᱫ ᱡᱟᱣ ᱥᱮᱨᱢᱟ ᱜᱮᱠᱚ ᱦᱤᱡᱩᱜᱼᱟ